ᱜᱤᱫᱽᱨᱟᱹ ᱠᱷᱚᱱᱜᱮ ᱟᱞᱮ ᱫᱚ ᱟᱦᱟᱨ ᱯᱩᱠᱷᱨᱤ ᱨᱮᱞᱮ ᱯᱟᱭᱨᱟ ᱵᱟᱲᱟᱜ ᱛᱟᱦᱮᱸᱫ ᱚᱱᱟ ᱛᱟᱭᱚᱢ ᱥᱠᱩᱞ ᱞᱮ ᱪᱟᱞᱟᱜ ᱛᱟᱦᱮᱸᱫ ᱚᱸᱰᱮ ᱠᱷᱚᱱ ᱦᱮᱡ ᱠᱟᱛᱮᱫ ᱦᱚᱸ ᱵᱚᱞ ᱠᱚᱞᱮ ᱮᱱᱮᱡ ᱵᱟᱲᱟᱭᱟ ᱱᱚᱝᱠᱟ ᱜᱮ ᱫᱤᱱ ᱦᱤᱞᱳᱜ ᱥᱮᱛᱟᱜ ᱟᱹᱭᱩᱵ ᱯᱟᱭᱨᱟ ᱵᱟᱲᱟᱜ ᱛᱟᱦᱮᱸᱫ ᱞᱮ ᱚᱱᱟ ᱛᱟᱭᱚᱢ ᱱᱚᱝᱠᱟᱜᱮ ᱯᱩᱨᱟᱹ ᱯᱷᱟᱠᱥᱚᱱ ᱛᱟᱦᱮᱸ ᱠᱟᱱᱟ ᱢᱤᱫᱴᱟᱝ ᱵᱟᱠᱵᱚᱲ ᱰᱮᱢ ᱨᱮ ᱯᱩᱨᱟᱹ ᱯᱨᱟᱭᱤᱡᱽ ᱠᱚ ᱫᱚᱦᱚ ᱞᱮᱫ ᱛᱟᱦᱮᱸᱫ ᱛᱚᱠᱷᱚᱱ ᱞᱮ ᱪᱟᱞᱟᱣᱮᱱᱟ ᱟᱞᱮ ᱚᱱᱠᱟᱜᱮ ᱟᱹᱰᱤᱜᱟᱱ ᱴᱚᱞᱟ ᱨᱮᱱ ᱡᱚᱴᱟᱣ ᱠᱚᱲᱟ ᱠᱚ ᱥᱟᱞᱟᱜ ᱦᱮᱯᱨᱟᱣ ᱨᱮ ᱟᱞᱮ ᱦᱚᱸ ᱫᱟᱣ ᱞᱮ ᱦᱟᱛᱟᱣ ᱠᱮᱫᱼᱟ ᱚᱱᱠᱟᱛᱮ ᱛᱟᱭᱚᱢ ᱟᱞᱮ ᱦᱚᱸ ᱠᱩᱨᱩᱢᱩᱴᱩ ᱪᱷᱩᱴᱟᱹᱣᱮᱱ ᱛᱮᱞᱮ ᱡᱟᱭᱜᱟ ᱢᱤᱫᱴᱮᱱ ᱞᱟᱹᱜᱤᱫ ᱞᱮ ᱪᱮᱥᱴᱟ ᱠᱮᱫᱼᱟ ᱚᱱᱠᱟᱛᱮ ᱟᱹᱰᱤᱜᱟᱱ ᱜᱟᱛᱮ ᱠᱚᱲᱟ ᱠᱚ ᱥᱟᱞᱟᱜ ᱞᱮ ᱥᱮᱱ ᱠᱟᱱᱟ ᱯᱟᱥᱮᱡ ᱡᱟᱦᱟᱸ ᱛᱤᱱᱟᱹᱜ ᱞᱮ ᱠᱩᱨᱩᱢᱩᱴᱩ ᱞᱮᱫᱼᱟ ᱞᱮ ᱛᱳ ᱡᱚᱛᱚᱢᱟ ᱵᱟᱝ ᱦᱩᱭ ᱫᱟᱲᱮᱭᱟᱫᱟ ᱴᱚᱞᱟ ᱠᱷᱚᱱ ᱵᱟᱨ ᱦᱚᱲ ᱞᱤᱧ ᱵᱷᱟᱜᱽ ᱦᱟᱛᱟᱣ ᱨᱮᱞᱤᱧ ᱛᱟᱦᱮᱸ ᱠᱟᱱᱟ ᱮᱛᱚᱦᱚᱵ ᱯᱨᱟᱭᱤᱡᱽ ᱢᱟ ᱚᱱᱠᱟ ᱜᱮᱢᱟ ᱡᱚᱛᱚ ᱦᱚᱲ ᱵᱟᱝᱠᱚ ᱧᱟᱢ ᱫᱟᱲᱮᱭᱟᱜ ᱜᱮᱭᱟ ᱵᱟᱝ ᱨᱮᱦᱚᱸ ᱟᱹᱞᱤᱧ ᱥᱮᱠᱮᱱᱰ ᱯᱨᱟᱭᱤᱡᱽ ᱞᱤᱧ ᱟᱹᱜᱩᱞᱮᱫ ᱛᱟᱦᱮᱸᱫ ᱡᱟᱦᱟᱸ ᱛᱤᱱᱟᱹᱜ ᱠᱩᱨᱩᱢᱩᱴᱩ ᱞᱤᱧ ᱪᱷᱩᱴᱟᱹᱣ ᱞᱮᱱ ᱛᱟᱦᱮᱸᱫ ᱡᱟᱭᱦᱳᱠ ᱚᱱᱟ ᱟᱥᱟ ᱫᱚ ᱛᱟᱹᱞᱤᱧ ᱯᱩᱨᱟᱹᱣ ᱟᱠᱟᱱᱟ ᱱᱚᱝᱠᱟᱜᱮ ᱟᱨᱦᱚᱸ ᱡᱟᱭᱜᱟ ᱠᱚ ᱚᱠᱟ ᱠᱚᱨᱮᱫ ᱥᱮᱞᱮᱫᱚᱜ ᱞᱟᱹᱜᱤᱫ ᱛᱟᱦᱮᱱᱟ ᱮᱱᱠᱷᱟᱱ ᱫᱚ ᱥᱮᱴᱮᱨᱚᱜᱼᱟ ᱱᱟᱦᱟᱸᱜ ᱵᱚᱱ